ᱟᱵᱚ ᱵᱷᱟᱨᱚᱛ ᱫᱤᱥᱚᱢ ᱨᱮᱫᱚ ᱪᱟᱨ ᱯᱟᱸᱪ ᱨᱚᱠᱚᱢ ᱫᱷᱚᱨᱚᱢ ᱜᱮ ᱢᱮᱱᱟᱜᱼᱟ ᱚᱱᱟ ᱠᱚ ᱢᱚᱫᱽᱫᱷᱮ ᱨᱮ ᱧᱮᱞ ᱠᱮᱜᱼᱟ ᱦᱤᱱᱫᱩ ᱫᱷᱚᱨᱚᱢ ᱥᱮ ᱤᱥᱟᱹᱭ ᱫᱷᱚᱨᱚᱢ ᱢᱩᱥᱞᱤᱢ ᱫᱷᱚᱨᱚᱢ ᱥᱤᱠᱷ ᱫᱷᱚᱨᱚᱢ ᱟᱨ ᱱᱤᱛᱚᱜ ᱟᱵᱚᱣᱟᱜ ᱥᱟᱨᱱᱟ ᱫᱷᱚᱨᱚᱢ ᱵᱚᱞᱮ ᱮᱴᱟᱜ ᱮᱴᱟᱜ ᱫᱷᱚᱨᱚᱢ ᱫᱚ ᱩᱱᱟᱹᱜ ᱜᱮ ᱠᱮᱴᱮᱡᱼᱟ ᱡᱮ ᱟᱠᱚ ᱥᱚᱯᱛᱟᱦᱚᱸ ᱨᱮ ᱢᱤᱫ ᱫᱤᱱ ᱠᱟᱛᱮᱫ ᱠᱚ ᱡᱩᱢᱤᱫᱚᱜ ᱠᱟᱱᱟ ᱟᱨ ᱟᱠᱚᱣᱟᱜ ᱫᱷᱚᱨᱚᱢ ᱵᱟᱨᱮ ᱛᱮᱠᱚ ᱪᱟᱨᱪᱟᱭᱮᱫᱟ ᱥᱮᱠᱚ ᱞᱟᱹᱭ ᱟᱠᱚ ᱠᱟᱱᱟ ᱪᱮᱫ ᱞᱮᱠᱟ ᱠᱷᱤᱨᱥᱪᱟᱱ ᱦᱚᱲ ᱫᱚ ᱜᱤᱨᱡᱟᱹ ᱚᱲᱟᱜ ᱨᱮ ᱪᱟᱞᱟᱣ ᱠᱟᱛᱮᱫ ᱟᱠᱚᱨᱮᱱ ᱯᱷᱟᱫᱟᱨ ᱚᱠᱚᱭ ᱫᱚ ᱢᱮᱱᱟᱭᱟ ᱩᱱᱤ ᱟᱠᱚᱣᱟᱜ ᱫᱷᱚᱨᱚᱢ ᱵᱟᱵᱚᱫ ᱛᱮ ᱪᱟᱨᱪᱟᱭ ᱫᱟᱭ ᱥᱮᱭ ᱞᱟᱹᱭ ᱟᱡᱚᱢ ᱟᱠᱚ ᱠᱟᱱᱟ ᱡᱮ ᱟᱵᱚᱣᱟᱜ ᱫᱷᱚᱨᱚᱢ ᱫᱚ ᱪᱮᱫ ᱞᱮᱠᱟ ᱛᱮ ᱞᱟᱦᱟᱥᱮᱫ ᱪᱟᱞᱟᱜᱼᱟ ᱚᱱᱠᱟᱜᱮ ᱢᱩᱥᱞᱤᱢ ᱫᱷᱚᱨᱚᱢ ᱨᱮᱱ ᱦᱚᱲ ᱫᱚ ᱟᱠᱚ ᱢᱚᱥᱡᱤᱫ ᱨᱮ ᱚᱠᱚᱭ ᱫᱚ ᱟᱠᱚᱨᱮᱱ ᱢᱚᱞᱵᱤ ᱥᱟᱦᱮᱵ ᱢᱮᱱᱟᱭᱟ ᱩᱱᱤ ᱦᱚᱸ ᱚᱱᱟᱜᱮ ᱪᱟᱨᱪᱟᱭᱮᱫᱟᱭ ᱡᱮ ᱟᱵᱚᱣᱟ ᱫᱷᱚᱨᱚᱢ ᱢᱩᱥᱞᱤᱢ ᱫᱷᱚᱨᱚᱢ ᱪᱮᱫ ᱞᱮᱠᱟᱛᱮ ᱠᱮᱴᱮᱡᱚᱜᱼᱟ ᱪᱮᱫ ᱞᱮᱠᱟᱛᱮ ᱞᱟᱦᱟᱥᱮᱫ ᱵᱚᱱ ᱤᱫᱤᱭᱟ ᱚᱱᱟ ᱵᱟᱵᱚᱫ ᱛᱮ ᱞᱟᱹᱭ ᱟᱠᱚ ᱠᱟᱱᱟ ᱛᱚᱵᱮ ᱱᱚᱣᱟ ᱞᱮᱠᱟᱛᱮ ᱤᱧ ᱞᱟᱹᱭ ᱠᱮᱭᱟ ᱟᱵᱚ ᱥᱟᱨᱱᱟ ᱫᱷᱚᱨᱚᱢ ᱨᱮᱱ ᱦᱚᱲ ᱦᱚᱸ ᱡᱩᱢᱤᱫᱚᱜ ᱦᱩᱭᱩᱜ ᱛᱟᱵᱚᱱᱟ ᱥᱚᱯᱛᱟᱦᱚ ᱨᱮ ᱢᱤᱫ ᱫᱤᱱ ᱥᱚᱯᱛᱟᱦᱚ ᱨᱮ ᱢᱤᱫ ᱵᱚᱱ ᱡᱩᱢᱤᱫ ᱞᱮᱱᱠᱷᱟᱱ ᱟᱵᱚ ᱦᱚᱸ ᱟᱵᱚᱣᱟᱜ ᱫᱷᱚᱨᱚᱢ ᱞᱟᱦᱟ ᱥᱮᱫ ᱵᱚᱱ ᱤᱫᱤ ᱫᱟᱲᱮᱭᱟᱜᱼᱟ ᱮᱵᱚᱝ ᱞᱟᱦᱟ ᱥᱮᱫ ᱵᱚᱱ ᱟᱹᱭᱩᱨ ᱫᱟᱲᱮᱭᱟᱜᱼᱟ ᱡᱮᱞᱮᱠᱟ ᱟᱵᱚ ᱢᱟᱺᱡᱷᱤ ᱛᱷᱟᱱ ᱨᱮ ᱢᱟᱨᱟᱝ ᱵᱩᱨᱩ ᱵᱚᱱ ᱫᱮᱵᱟ ᱥᱮᱵᱟᱭᱮ ᱠᱟᱱᱟ ᱡᱟᱦᱮᱨ ᱛᱷᱟᱱ ᱨᱮ ᱡᱟᱦᱮᱨ ᱮᱨᱟ ᱱᱚᱝᱠᱟ ᱜᱮ ᱟᱵᱚ ᱨᱮᱱ ᱚᱠᱟ ᱫᱚ ᱟᱵᱚᱣᱟᱜ ᱚᱠᱟ ᱫᱚ ᱫᱷᱚᱨᱚᱢ ᱠᱟᱱᱟ ᱱᱚᱣᱟ ᱫᱷᱚᱨᱚᱢ ᱞᱟᱦᱟ ᱥᱮᱫ ᱵᱚᱱ ᱤᱫᱤᱭᱟ ᱟᱵᱚ ᱦᱚᱸ ᱢᱤᱫ ᱫᱤᱱ ᱥᱚᱯᱛᱟᱦᱚᱸ ᱨᱮᱵᱚᱱ ᱡᱩᱢᱤᱫ ᱞᱮᱱᱠᱷᱟᱱ ᱟᱵᱚᱣᱟᱜ ᱫᱷᱚᱨᱚᱢ ᱵᱟᱵᱚᱫ ᱛᱮ ᱪᱟᱨᱪᱟᱭᱟᱵᱚᱱ ᱞᱟᱹᱭ ᱟᱵᱚᱱ ᱟᱨ ᱱᱚᱣᱟ ᱠᱚᱵᱚᱱ ᱞᱟᱹᱭ ᱟᱠᱚ ᱠᱷᱟᱱ ᱜᱮ ᱟᱵᱚᱣᱟᱜ ᱫᱷᱚᱨᱚᱢ ᱫᱚ ᱠᱮᱴᱮᱡᱚᱜᱼᱟ ᱥᱮ ᱞᱟᱦᱟ ᱥᱮᱫ ᱪᱟᱞᱟᱣ ᱫᱟᱲᱮᱭᱟᱜᱼᱟ